ᱤᱧ ᱡᱟᱦᱟᱸ ᱛᱤᱥ ᱛᱤᱥ ᱦᱚᱲ ᱠᱚ ᱥᱟᱢᱟᱝ ᱨᱮ ᱤᱧ ᱡᱟᱦᱟᱸ ᱪᱤᱛᱟᱹᱨ ᱟᱜ ᱜᱚᱲᱦᱚᱱ ᱠᱷᱚᱱ ᱥᱮ ᱩᱫᱩᱜ ᱥᱚᱫᱚᱨ ᱡᱚᱠᱷᱚᱱ ᱤᱧ ᱢᱤᱫᱴᱟᱹᱝ ᱤᱧ ᱩᱭᱦᱟᱹᱨᱟ ᱡᱮ ᱡᱟᱦᱟᱸ ᱪᱤᱛᱨᱟᱹ ᱤᱧ ᱵᱮᱱᱟᱣᱮᱜᱼᱟ ᱚᱱᱟ ᱪᱤᱛᱨᱟᱹ ᱨᱮ ᱚᱱᱟ ᱜᱩᱱ ᱛᱟᱦᱮᱱᱢᱟ ᱟᱨ ᱚᱱᱟ ᱵᱟᱵᱚᱫ ᱛᱮ ᱪᱤᱛᱨᱟᱹ ᱵᱟᱵᱚᱫ ᱛᱮ ᱥᱮ ᱡᱟᱦᱟᱱᱟᱜ ᱢᱟᱱᱮ ᱛᱟᱦᱮᱱᱢᱟ ᱟᱨ ᱡᱮᱢᱚᱱ ᱚᱱᱟ ᱪᱤᱛᱨᱟᱹ ᱢᱟᱫᱽᱫᱷᱚᱢ ᱛᱮ ᱟᱨ ᱦᱚᱸ ᱦᱚᱲ ᱠᱚ ᱞᱟᱹᱭ ᱵᱩᱡᱷᱟᱹᱣ ᱫᱟᱲᱮᱭᱟ ᱠᱚᱣᱟ ᱟᱨ ᱚᱱᱟ ᱜᱮ ᱤᱧᱟᱹᱜ ᱩᱭᱦᱟᱹᱨ ᱫᱚ ᱟᱨ ᱩᱱ ᱚᱠᱛᱚ ᱤᱧ ᱥᱟᱱᱟᱢ ᱠᱚᱹᱧ ᱞᱟᱹᱭ ᱵᱩᱡᱷᱟᱹᱣ ᱟᱠᱚᱣᱟ ᱚᱱᱟ ᱪᱤᱛᱨᱟᱹ ᱢᱟᱫᱽᱫᱷᱚᱭᱢᱛᱮ ᱚᱱᱟᱜᱮ ᱤᱧᱟᱹᱜ ᱱᱚᱣᱟ ᱵᱚᱨᱱᱚᱱ ᱨᱮᱱᱟᱜ ᱫᱟᱲᱮᱭᱟᱜ ᱫᱚ ᱪᱤᱛᱨᱟᱹ ᱢᱟᱫᱽᱫᱷᱚᱭᱢᱮᱛᱮ ᱡᱟᱦᱟᱸᱭ ᱦᱚᱲ ᱡᱩᱫᱤᱢ ᱵᱩᱡᱷᱟᱹᱣᱭᱟ ᱮᱱᱠᱷᱟᱱ ᱟᱹᱰᱤ ᱵᱮᱥᱛᱮ ᱵᱩᱡᱷᱟᱹᱜ ᱟᱭ ᱚᱱᱟᱜᱮ ᱤᱧ ᱚᱱᱟ ᱠᱷᱟᱹᱛᱤᱨ ᱡᱟᱦᱟᱱᱟᱜ ᱯᱚᱛᱚᱵ ᱨᱮᱜᱮ ᱪᱤᱛᱨᱟᱹ ᱢᱟᱫᱽᱫᱷᱚᱭᱢ ᱛᱮᱜᱮ ᱠᱚ ᱚᱞᱟ ᱪᱤᱛᱨᱟᱹ ᱢᱟᱫᱽᱫᱷᱚᱭᱢ ᱛᱮ ᱡᱩᱫᱤᱢ ᱚᱞᱟ ᱮᱱᱠᱷᱟᱱ ᱫᱚ ᱵᱷᱟᱹᱜᱤ ᱥᱟᱺᱦᱤᱡ ᱮᱢ ᱵᱩᱡᱷᱟᱹᱜᱼᱟ